ᱦᱮᱞᱳ ᱦᱮᱸ ᱦᱮᱸ ᱟᱢᱜᱮ ᱜᱟᱹᱰᱤ ᱢᱟᱹᱞᱤᱠ ᱦᱮᱸ ᱦᱮᱸ ᱟᱢᱟᱜ ᱜᱟᱹᱰᱤ ᱱᱤᱭᱟᱹ ᱥᱳᱢᱵᱟᱨ ᱢᱚᱝᱜᱚᱞᱵᱟᱨ ᱠᱚᱛᱮ ᱠᱷᱟᱹᱞᱤ ᱦᱩᱭᱩᱜᱼᱟ ᱦᱮᱸ ᱠᱷᱟᱹᱞᱤ ᱦᱩᱭᱩᱜ ᱜᱮᱭᱟ ᱛᱚᱵᱮ ᱟᱢᱟᱜ ᱜᱟᱹᱰᱤ ᱢᱤᱫ ᱥᱮᱫ ᱪᱟᱞᱟᱜ ᱞᱮ ᱢᱮᱱᱫᱟ ᱯᱟᱹᱠᱩᱲ ᱟᱢᱟᱜ ᱜᱟᱹᱰᱤ ᱵᱷᱟᱲᱟᱞᱮ ᱢᱮᱱᱫᱟ ᱛᱚᱵᱮ ᱚᱯᱥᱚᱨᱚᱜ ᱜᱮᱭᱟᱢ ᱦᱮᱸ ᱛᱚᱵᱮ ᱦᱮᱸ ᱫᱚᱥ ᱵᱟᱨᱚ ᱡᱚᱱᱟᱞᱮ ᱪᱟᱞᱟᱜᱼᱟ ᱦᱮᱸ ᱯᱨᱳᱜᱨᱟᱢ ᱢᱮᱱᱟᱜᱼᱟ ᱛᱷᱚᱲᱟ ᱟᱫᱚ ᱛᱤᱱᱟᱹᱜ ᱜᱟᱱᱮᱢ ᱦᱟᱛᱟᱣᱟ ᱛᱤᱱ ᱦᱟᱡᱟᱨ ᱦᱮᱸ ᱛᱤᱱ ᱦᱟᱡᱟᱨ ᱛᱚᱵᱮ ᱥᱮᱛᱟᱜ ᱢᱟᱪᱷᱟ ᱨᱮᱢ ᱟᱹᱜᱩᱭᱟ ᱥᱟᱛ ᱵᱟᱡᱮ ᱞᱮᱠᱟ ᱥᱟᱲᱮ ᱥᱟᱛ ᱵᱟᱡᱮ ᱞᱮᱠᱟ ᱪᱟᱞᱟᱜ ᱦᱩᱭᱩᱜᱼᱟ